ᱤᱧᱟᱹᱜ ᱡᱤᱭᱚᱱ ᱨᱮᱱᱟᱜ ᱡᱷᱚᱛᱚ ᱠᱷᱚᱱ ᱜᱚᱱᱚᱝ ᱟᱱᱟᱜ ᱫᱚ ᱚᱞ ᱯᱟᱲᱦᱟᱣ ᱚᱞ ᱯᱟᱲᱦᱟᱣ ᱥᱮᱬᱟ ᱠᱟᱛᱮ ᱜᱮᱭᱟᱱᱤᱧ ᱚᱨᱡᱚᱱᱟ ᱟᱭᱳ ᱵᱟᱵᱟ ᱟᱨ ᱤᱧᱟᱹᱜ ᱠᱩᱠᱢᱩᱧ ᱯᱩᱨᱟᱹᱣᱟ ᱚᱞ ᱯᱟᱲᱦᱟᱣ ᱥᱮᱬᱟ ᱠᱟᱛᱮ ᱢᱤᱫ ᱫᱤᱱ ᱢᱟᱨᱟᱝ ᱢᱟᱪᱮᱛᱟᱹᱱᱤᱧ ᱵᱮᱱᱟᱜᱼᱟ ᱟᱨ ᱮᱴᱟᱜ ᱦᱚᱲ ᱠᱚᱦᱚᱸ ᱟᱨᱦᱚᱸ ᱥᱤᱠᱷᱱᱟᱹᱛ ᱤᱧ ᱮᱢᱟ ᱠᱚᱣᱟ ᱥᱟᱶᱛᱮ ᱚᱲᱟᱜ ᱠᱚᱨᱮᱱᱟᱜ ᱥᱟᱱᱟᱢ ᱞᱮᱠᱟᱱᱟᱜ ᱟᱱᱟᱴ ᱮᱴᱠᱮᱴᱚᱬᱮ ᱠᱚᱧ ᱥᱚᱞᱦᱮᱭᱟ